ᱦᱮᱸ ᱦᱮᱞᱳ ᱟᱪᱪᱷᱟ ᱟᱪᱪᱷᱟ ᱦᱳᱭ ᱜᱳ ᱟᱹᱞᱤᱧ ᱠᱳᱪ ᱜᱚᱢᱠᱮ ᱞᱤᱧ ᱞᱟᱹᱭᱮᱫᱼᱟ

ᱯᱩᱨᱵᱚ ᱥᱤᱝᱵᱷᱩᱢ ᱡᱮᱞᱟ ᱨᱮᱫᱚ ᱱᱚᱰᱮ ᱯᱷᱩᱴᱵᱚᱞ ᱵᱚᱞ ᱜᱟᱛᱮ ᱫᱚ ᱚᱱᱟᱜᱮ ᱟᱹᱰᱤ ᱯᱷᱮᱢᱟᱥᱟ ᱦᱮᱸᱥᱮ ᱟᱪᱪᱷᱟ ᱴᱷᱤᱠ ᱜᱮᱭᱟ ᱟᱹᱞᱤᱧ ᱴᱷᱮᱱ ᱠᱤᱪᱷᱩ ᱫᱤᱱ ᱦᱮᱡ ᱫᱚ ᱦᱤᱡᱩᱜ ᱵᱤᱱ ᱟᱨ ᱵᱚᱞ ᱠᱷᱮᱞ ᱫᱚ ᱵᱟᱲᱟᱭ ᱜᱮᱭᱟᱵᱤᱱ ᱱᱚᱣᱟᱫᱚ ᱠᱟᱹᱡ ᱫᱟᱹᱲ ᱦᱩᱭᱩᱜᱼᱟ ᱦᱮᱸ ᱥᱮ ᱟᱨ ᱵᱚᱞ ᱠᱷᱮᱞ ᱫᱚ ᱟᱹᱵᱤᱱ ᱥᱮᱛᱟᱜ ᱥᱮᱛᱟᱜ ᱠᱤᱪᱷᱩ ᱫᱟᱹᱲ ᱵᱟᱲᱟᱭ ᱵᱤᱱ ᱮᱹᱠᱥᱟᱨᱥᱟᱭᱤᱡᱽ ᱧᱚᱜ ᱵᱤᱱ ᱦᱮᱸ ᱡᱚᱢᱼᱧᱩ ᱦᱚᱸ ᱠᱟᱹᱡ ᱤᱭᱟᱹ ᱧᱚᱜ ᱫᱚᱦᱚᱭᱵᱤᱱ ᱴᱟᱱᱥ ᱧᱚᱜ ᱦᱮᱸ ᱥᱮ ᱡᱚᱢ ᱫᱚ ᱛᱳᱣᱟ ᱠᱚ ᱧᱩ ᱵᱟᱲᱟᱭ ᱵᱤᱱ ᱡᱟᱦᱟᱸ ᱛᱤᱥ ᱠᱚᱨᱮ ᱤᱱᱠᱟᱹ ᱟᱵᱚ ᱢᱟ ᱤᱭᱟᱹ ᱦᱚᱸ ᱟᱫᱚ ᱧᱮᱞ ᱵᱤᱱ ᱡᱩᱫᱤ ᱵᱤᱱ ᱫᱟᱲᱮᱜ ᱠᱷᱟᱱ ᱫᱚ ᱱᱟᱯᱟᱭ ᱜᱮ ᱟᱨ ᱥᱮᱛᱟᱜ ᱨᱮ ᱪᱟᱱᱟ ᱪᱷᱳᱞᱟ ᱠᱚ ᱪᱷᱳᱞᱟ ᱪᱷᱳᱞᱟ ᱜᱩᱲ ᱠᱚ ᱦᱳᱭ ᱦᱳᱭ ᱪᱷᱳᱞᱟ ᱪᱷᱳᱞᱟ ᱟᱛᱮ ᱜᱩᱲ ᱦᱚᱸ ᱪᱷᱳᱞᱟ ᱠᱚ ᱦᱩᱭᱱᱟ ᱟᱨ ᱜᱩᱲ ᱵᱩᱡᱷᱟᱹᱣ ᱠᱮᱜ ᱟᱢ ᱥᱮ ᱦᱳᱭ ᱜᱳ ᱪᱷᱳᱞᱟ ᱞᱩᱵᱩᱜ ᱦᱚᱸ ᱜᱟᱱᱚᱜ ᱜᱮᱭᱟ ᱦᱮᱸ ᱜᱟᱱᱚᱜ ᱜᱮᱭᱟ ᱫᱟᱲᱮ ᱦᱤᱡᱩᱜᱼᱟ ᱦᱮᱸ ᱥᱮ ᱦᱳᱭ ᱯᱟᱨᱮ ᱟᱨ ᱫᱟᱹᱲ ᱞᱮᱠᱷᱟᱱ ᱜᱮ ᱵᱚᱞ ᱠᱷᱮᱞ ᱫᱚ ᱟᱹᱰᱤ ᱡᱳᱨ ᱜᱟᱱᱚᱜᱼᱟ ᱵᱚᱞ ᱠᱷᱮᱞ ᱫᱚ ᱠᱟᱹᱡ ᱫᱟᱹᱲ ᱫᱚᱨᱠᱟᱨ ᱟᱨ ᱫᱟᱲᱮᱜ ᱟᱵᱮᱱ ᱦᱮᱸ ᱥᱮ ᱮᱢᱱᱤ ᱛᱮᱜᱮ ᱧᱮᱞ ᱵᱮᱱ ᱥᱮ ᱟᱹᱞᱤᱧ ᱴᱷᱮᱱ ᱠᱤᱪᱷᱩ ᱠᱤᱪᱷᱩ ᱫᱤᱱ ᱦᱤᱡᱩᱜ ᱵᱤᱱ ᱟᱹᱞᱤᱧ ᱴᱷᱮᱱ ᱠᱤᱪᱷᱩ ᱫᱤᱱ ᱦᱤᱡᱩᱜ ᱵᱤᱱ ᱟᱹᱞᱤᱧ ᱠᱟᱹᱡ ᱞᱤᱧ ᱞᱟᱹᱭ ᱧᱚᱜ ᱵᱮᱱᱟ ᱚᱠᱟ ᱞᱮᱠᱟᱛᱮ ᱫᱟᱹᱲ ᱦᱩᱭᱩᱜᱼᱟ ᱚᱠᱟ ᱞᱮᱠᱟ ᱪᱮᱫ ᱞᱮᱠᱟᱛᱮ ᱵᱚᱞ ᱚᱠᱟ ᱞᱮᱠᱟ ᱪᱟᱞᱟᱜᱼᱟ ᱦᱮᱡ ᱞᱮᱱᱠᱷᱟᱱ ᱡᱚᱛᱚᱞᱤᱧ ᱞᱟᱹᱭ ᱵᱮᱱᱟ ᱦᱤᱡᱩᱜ ᱵᱤᱱ